ᱤᱧᱟᱹᱜ ᱴᱷᱟᱶ ᱨᱮ ᱠᱷᱟᱥ ᱠᱟᱛᱮᱜ ᱥᱚᱨᱮᱥ ᱠᱤᱪᱷᱩ ᱡᱚᱢᱟᱜ ᱫᱚ ᱠᱟᱱᱟ ᱡᱮᱞᱮᱠᱟ ᱫᱟᱠᱟ ᱞᱟᱹᱰᱩ ᱢᱤᱥᱴᱤ ᱠᱮᱠ ᱚᱱᱠᱟ ᱟᱹᱰᱤ ᱠᱤᱪᱷᱩ ᱜᱤᱧ ᱠᱩᱥᱤᱭᱟᱜᱼᱟ ᱥᱮ ᱚᱱᱠᱟᱱᱟᱜ ᱜᱮᱧ ᱡᱚᱢᱟ ᱟᱨ ᱚᱱᱟ ᱠᱚ ᱧᱟᱢᱚᱜ ᱨᱮᱭᱟᱜ ᱴᱷᱟᱶ ᱫᱚ ᱠᱟᱱᱟ ᱥᱮ ᱥᱮᱢᱟ ᱦᱳᱴᱮᱞ ᱥᱤᱢᱟ ᱦᱳᱴᱮᱞ ᱢᱮᱱᱛᱮ ᱢᱤᱫ ᱦᱳᱴᱮᱞ ᱢᱮᱱᱟᱜᱼᱟ ᱚᱸᱰᱮᱜᱮ ᱚᱱᱟ ᱠᱚᱫᱚ ᱧᱟᱢᱚᱜᱼᱟ ᱟᱨ ᱤᱱᱟᱹ ᱥᱩᱢᱩᱱ ᱫᱚ ᱵᱟᱝᱟ ᱟᱭᱢᱟ ᱞᱮᱠᱟᱱᱟᱜ ᱢᱤᱥᱴᱤ ᱚᱸᱰᱮ ᱧᱟᱢᱚᱜ ᱜᱮᱭᱟ